ᱟᱹᱞᱤᱧ ᱫᱚ ᱟᱹᱞᱤᱧᱟᱜ ᱜᱷᱟᱨᱚᱸᱡᱽ ᱨᱮ ᱯᱚᱨᱚᱵᱽ ᱫᱚ ᱯᱩᱱᱟᱹᱭ ᱫᱚᱞᱤᱧ ᱢᱟᱱᱟᱣᱮᱫ ᱜᱮᱭᱟ ᱢᱮᱱᱠᱷᱟᱱ ᱫᱷᱚᱨᱚᱢ ᱢᱚᱛᱟ ᱵᱚᱱ ᱦᱩᱭᱩᱜ ᱠᱟᱱᱟ ᱥᱟᱨᱱᱟ ᱫᱷᱚᱨᱚᱢ ᱥᱟᱨᱱᱟ ᱫᱷᱚᱨᱚᱢ ᱨᱮᱫᱚ ᱟᱹᱰᱤ ᱞᱮᱠᱟᱱ ᱯᱚᱨᱚᱵᱽ ᱢᱮᱱᱟᱜᱼᱟ ᱢᱮᱱᱠᱷᱟᱱ ᱡᱚᱛᱚ ᱯᱚᱨᱚᱵᱽ ᱜᱮ ᱢᱟᱨᱟᱝᱟ ᱟᱵᱚᱣᱟᱜ ᱫᱚ ᱢᱚᱬᱮ ᱜᱚᱴᱮᱡ ᱜᱮ ᱯᱚᱨᱚᱵᱽ ᱢᱮᱱ ᱞᱠᱷᱮᱱ ᱫᱚ ᱢᱚᱬᱮ ᱜᱚᱴᱮᱡ ᱜᱮ ᱯᱚᱨᱚᱵᱽ ᱢᱮᱱᱟᱜᱼᱟ ᱚᱱᱠᱟ ᱡᱚᱛᱚ ᱯᱚᱨᱚᱵᱽ ᱨᱮᱱᱟᱜ ᱠᱟᱛᱷᱟᱢᱟ ᱵᱟᱝᱤᱧ ᱞᱟᱹᱭ ᱫᱟᱲᱮᱭᱟᱜᱼᱟ ᱥᱚᱦᱨᱟᱭ ᱯᱚᱨᱚᱵᱽ ᱨᱮᱱᱟᱜ ᱠᱟᱛᱷᱟ ᱜᱮᱞᱤᱧ ᱞᱟᱹᱭᱟ ᱥᱚᱦᱨᱟᱭ ᱯᱚᱵᱚᱽ ᱢᱟ ᱡᱚᱛᱚ ᱵᱚᱱ ᱵᱟᱰᱟᱭᱟ ᱠᱷᱮᱨᱣᱟᱲ ᱠᱚᱣᱟᱜ ᱫᱚ ᱥᱚᱦᱨᱟᱭ ᱵᱚᱸᱜᱟ ᱠᱩᱱᱟᱹᱢᱤ ᱨᱮ ᱵᱟᱦᱟ ᱯᱚᱨᱚᱵᱽ ᱫᱚ ᱦᱩᱭᱩᱜᱼᱟ ᱤᱭᱟᱹ

ᱥᱚᱦᱨᱟᱭ ᱯᱚᱨᱚᱵᱽ ᱫᱚ ᱥᱚᱦᱨᱟᱭ ᱵᱚᱸᱜᱟ ᱠᱩᱱᱟᱹᱢᱤ ᱨᱮᱜᱮ ᱦᱩᱭᱩᱜᱼᱟ ᱥᱚᱨᱦᱟᱭ ᱵᱚᱸᱜᱟ ᱚᱛ ᱠᱩᱱᱟᱹᱢᱤ ᱦᱤᱞᱳᱜ ᱫᱚ ᱜᱚᱰ ᱵᱚᱸᱜᱟ ᱦᱩᱭᱩᱜᱼᱟ ᱱᱟᱭᱠᱮ ᱵᱟᱵᱟ ᱜᱚᱴᱮ ᱵᱚᱸᱜᱟᱭᱟ ᱟᱨ ᱟᱹᱞᱤᱧ ᱫᱚ ᱟᱹᱞᱤᱧ ᱨᱮᱱ ᱰᱟᱹᱝᱨᱤ ᱠᱚ ᱤᱫᱤ ᱠᱟᱛᱮᱫ ᱫᱮᱨᱮᱧ ᱨᱮ ᱥᱩᱱᱩᱢ ᱚᱡᱚᱜ ᱠᱟᱛᱮᱫ ᱤᱫᱤ ᱠᱚᱣᱟ ᱞᱤᱧ ᱜᱚᱰ ᱵᱚᱸᱜᱟ ᱴᱟᱺᱰᱤᱛᱮ ᱜᱚᱴ ᱞᱮᱵᱮᱫ ᱞᱟᱹᱜᱤᱫᱛᱮ ᱡᱚᱠᱷᱚᱱ ᱜᱚᱴ ᱟᱹᱞᱤᱧᱤᱡ ᱰᱟᱹᱝᱨᱤ ᱞᱮᱵᱮᱫ ᱠᱮᱫᱟᱭ ᱱᱟᱭᱠᱮ ᱵᱟᱵᱟ ᱫᱚ ᱵᱚᱦᱚᱜ ᱨᱮ ᱥᱤᱸᱫᱩᱨᱟᱭᱟ ᱟᱨ ᱚᱸᱰᱮ ᱡᱟᱦᱟᱸ ᱜᱮ ᱦᱚᱨᱤᱵᱚᱞ ᱰᱟᱠ ᱢᱮᱱᱟᱜᱼᱟ ᱚᱱᱟ ᱠᱚ ᱦᱩᱭᱩᱜᱼᱟ ᱰᱟᱠ ᱮᱢ ᱦᱩᱭᱩᱜᱼᱟ ᱚᱸᱰᱮ ᱠᱷᱚᱱ ᱨᱩᱣᱟᱹᱲ ᱦᱮᱡ ᱛᱟᱭᱚᱢ ᱥᱤᱸᱜᱟᱹᱲ ᱚᱠᱛᱚ ᱫᱚ ᱟᱹᱞᱤᱧ ᱦᱟᱲᱟᱢᱼᱵᱩᱲᱦᱤ ᱛᱟᱹᱞᱤᱧ ᱫᱷᱩᱯ ᱫᱤᱭᱟᱹᱲᱟ ᱵᱟᱹᱛᱤ ᱞᱟᱜᱟᱣ ᱞᱤᱧ ᱵᱟᱹᱛᱤ ᱥᱩᱞᱛᱟᱹ ᱵᱟᱹᱛᱤ ᱫᱮᱣᱦᱮᱨᱮ ᱦᱟᱴᱟᱜ ᱨᱮ ᱦᱮᱨᱢᱮᱫ ᱠᱟᱜᱼᱟᱭ ᱤᱧᱤᱡ ᱮᱨᱟ ᱫᱚ ᱤᱧᱫᱚ ᱛᱤᱨᱭᱳ ᱵᱟᱱᱟᱢ ᱟᱹᱛᱮᱞᱤᱧ ᱥᱮᱱᱚᱜᱼᱟ ᱥᱮᱨᱮᱧ ᱟᱹᱞᱤᱧ ᱮᱱᱮᱡ ᱟᱹᱞᱤᱧ ᱩᱱᱤ ᱰᱟᱹᱝᱨᱤᱞᱤᱧ ᱪᱮᱨᱮᱡ ᱪᱩᱢᱟᱹᱲᱟᱭᱮᱭᱟ ᱚᱱᱟ ᱥᱟᱶᱛᱮ ᱫᱚᱥᱟᱨ ᱦᱤᱞᱳᱜ ᱫᱚᱥᱟᱨ ᱦᱤᱞᱳᱜ ᱫᱚ ᱟᱲᱟᱜ ᱠᱚ ᱫᱤᱱ ᱟᱲᱟᱜ ᱠᱚ ᱦᱤᱞᱳᱜ ᱫᱚ ᱟᱹᱞᱤᱧ ᱩᱢ ᱯᱷᱩᱨᱪᱟᱹ ᱠᱟᱛᱮᱫ ᱫᱷᱟᱶᱟᱞᱤᱧ ᱟᱹᱜᱩᱭᱟ ᱫᱷᱟᱶᱟ ᱟᱹᱜᱩ ᱠᱟᱛᱮᱫ ᱫᱷᱟᱶᱟ ᱞᱤᱧ ᱵᱮᱱᱟᱣᱟ ᱩᱱᱤ ᱡᱮ ᱟᱹᱞᱤᱤᱡ ᱰᱟᱹᱝᱨᱤ ᱛᱟᱹᱞᱤᱧ ᱵᱟᱱᱟᱨᱜᱮ ᱥᱩᱱᱩᱢ ᱞᱤᱧ ᱚᱡᱚᱜ ᱟᱹᱠᱤᱱᱟ ᱥᱤᱸᱫᱩᱨ ᱞᱤᱧ ᱚᱡᱚᱜ ᱟᱹᱠᱤᱱᱟ

ᱡᱟᱦᱟᱸ ᱫᱷᱟᱶᱟ ᱞᱤᱧ ᱯᱮᱴᱮᱨ ᱠᱟᱫᱟ ᱚᱱᱟ ᱞᱤᱧ ᱚᱡᱚᱜ ᱦᱚᱨᱚᱜ ᱟᱹᱠᱤᱱᱟ ᱡᱚᱠᱷᱚᱱ ᱛᱟᱭᱚᱢ ᱡᱚᱜᱽᱼᱢᱟᱺᱡᱷᱤ ᱦᱚᱦᱚ ᱠᱮᱫᱼᱟᱭ ᱠᱷᱩᱱᱴᱟᱹᱣ ᱞᱟᱹᱜᱤᱫᱛᱮ ᱟᱹᱞᱤᱧ ᱫᱚ ᱠᱩᱞᱤᱦᱤ ᱨᱮ ᱪᱷᱟᱴᱠᱟ ᱨᱮ ᱵᱤᱫᱽ ᱟᱹᱞᱤᱧ ᱠᱷᱩᱱᱴᱤ ᱟᱨ ᱚᱸᱰᱮ ᱞᱤᱧ ᱛᱚᱞᱮᱭᱟ ᱟᱞᱤᱧᱤᱡ ᱰᱟᱝᱨᱟ ᱛᱟᱹᱞᱤᱧ ᱢᱚᱬᱮ ᱦᱚᱲᱠᱚ ᱦᱤᱡᱩᱜᱼᱟ ᱪᱟᱨᱦᱟᱣ ᱞᱟᱹᱜᱤᱫᱛᱮ ᱟᱹᱞᱤᱧ ᱫᱚ ᱦᱟᱲᱟᱢᱼᱵᱩᱲᱦᱤ ᱫᱚ ᱨᱟᱹᱥᱠᱟᱹᱛᱮ ᱥᱚᱨᱦᱟᱭ ᱞᱤᱧ ᱥᱮᱨᱮᱧᱟ ᱧᱮᱞ ᱡᱚᱠᱷᱚᱡ ᱡᱮ ᱵᱟᱠᱚ ᱢᱮᱱᱟ ᱥᱮᱨᱮᱧ ᱞᱮᱠᱟᱛᱮ ᱢᱮᱱᱟᱜᱼᱟ ᱚᱱᱟ ᱢᱮᱱᱟᱜ ᱛᱟᱵᱚᱱᱟ ᱟᱵᱚᱣᱟᱜ ᱥᱚᱨᱦᱟᱭ ᱥᱮᱨᱮᱧ ᱛᱟᱵᱚ ᱢᱮᱱᱟᱜᱼᱟ ᱚᱱᱟ ᱥᱮᱨᱮᱧᱢᱟ ᱵᱟᱹᱞᱤᱧ ᱥᱮᱨᱮᱧᱟ ᱱᱟᱯᱟᱭ ᱛᱮᱜᱮ ᱥᱟᱱᱟᱢ ᱦᱚᱲᱫᱚ ᱱᱤᱛᱚᱜ ᱚᱱᱟ ᱥᱮᱨᱮᱧ ᱨᱮᱱᱟᱜ ᱚᱠᱛᱚ ᱵᱟᱹᱱᱩᱜᱼᱟ ᱟᱫᱚ ᱟᱹᱞᱤᱧ ᱫᱚ ᱚᱱᱮ ᱚᱱᱠᱟᱜᱮ ᱥᱚᱦᱨᱟᱭ ᱯᱚᱨᱚᱵᱽᱞᱤᱧ ᱢᱟᱱᱟᱣᱟ ᱟᱹᱰᱤ ᱨᱟᱹᱥᱠᱟᱹ ᱜᱮ ᱧᱚᱦᱚᱲᱼᱧᱚᱦᱚᱲ ᱥᱮᱨᱮᱧ ᱟᱹᱞᱤᱧ ᱨᱟᱹᱥᱠᱟᱹᱭᱟᱞᱤᱧ